ᱦᱳᱭ ᱛᱤ ᱛᱮᱫᱚ ᱚᱱᱟ ᱞᱟᱹᱜᱤᱫ ᱤᱧ ᱵᱮᱱᱟᱣᱟ ᱡᱮ ᱛᱤ ᱛᱮᱧ ᱵᱟᱰᱟᱭᱟ ᱵᱟᱰᱟᱭ ᱠᱷᱟᱱᱤᱧ ᱵᱮᱱᱟᱣ ᱞᱮᱠᱷᱟᱱᱤᱧ ᱱᱚᱣᱟ ᱡᱤᱱᱤᱥ ᱠᱚ ᱤᱧ ᱛᱮᱫ ᱛᱮ ᱢᱟᱱᱮ ᱮᱱᱠᱷᱟᱱᱤᱧ ᱱᱚᱣᱟ ᱠᱚᱛᱤᱧ ᱟᱹᱥᱩᱞᱚᱜᱼᱟ ᱵᱮᱱᱟᱣ ᱵᱟᱲᱟ ᱠᱟᱛᱮᱧ ᱟᱹᱠᱷᱨᱤᱧᱟ ᱱᱟᱞᱦᱟ ᱛᱩᱢᱟᱹᱞ ᱠᱚᱦᱚᱸ ᱵᱟᱭ ᱧᱟᱢᱚᱜ ᱡᱚᱠᱷᱚᱱ ᱦᱚᱸ ᱵᱟᱞᱮ ᱠᱚᱥᱴᱚᱜᱼᱟ ᱢᱟᱱᱮ ᱨᱚᱡᱽᱜᱟᱨ ᱪᱟᱞᱟᱜ ᱛᱟᱞᱮᱭᱟ ᱚᱱᱟ ᱤᱫᱤᱛᱮ ᱤᱧ ᱫᱚ ᱛᱤ ᱠᱚᱛᱤᱧ ᱵᱮᱱᱟᱣ ᱠᱟᱛᱮᱫ ᱤᱧ ᱟᱨᱤᱧ ᱵᱟᱰᱟᱭᱟ ᱚᱱᱟ ᱤᱫᱤᱛᱮ ᱤᱧ ᱫᱩᱧ ᱵᱮᱱᱟᱣᱟ ᱟᱨᱤᱧ ᱠᱟᱹᱢᱤᱭᱮᱜᱼᱟ ᱟᱨ ᱚᱱᱠᱟᱜᱮ ᱤᱧ ᱨᱮᱱ ᱜᱤᱫᱽᱨᱟᱹ ᱯᱤᱫᱽᱨᱟᱹ ᱦᱚᱸᱧ ᱢᱟᱱᱮᱧ ᱞᱟᱹᱭ ᱵᱟᱲᱟ ᱧᱚᱜ ᱦᱚᱴᱚ ᱟᱠᱚᱣᱟ ᱛᱤ ᱛᱮ ᱵᱮᱱᱟᱣ ᱡᱤᱱᱤᱥ ᱫᱚ ᱟᱯᱱᱟᱨ ᱯᱮᱢ ᱵᱮᱱᱟᱣᱟ ᱡᱟᱦᱟᱱᱟᱜ ᱦᱚᱸ ᱵᱟᱭ ᱞᱟᱜᱟᱜᱼᱟ ᱥᱩᱱᱩᱢ ᱠᱷᱚᱨᱪᱟᱜ ᱱᱟ ᱢᱮᱥᱤᱱ ᱠᱷᱟᱨᱪᱟᱜᱼᱟ ᱪᱮᱫ ᱦᱚᱸ ᱵᱟᱝ ᱟᱵᱚᱛᱮᱜ ᱛᱮ ᱵᱮᱱᱟᱣ ᱠᱟᱛᱮᱫ ᱡᱟᱦᱟᱸ ᱦᱤᱞᱳᱜ ᱱᱟᱞᱦᱟ ᱛᱩᱢᱟᱹᱞ ᱵᱟᱯᱮ ᱧᱟᱢ ᱞᱮᱠᱷᱟᱱ ᱢᱟᱱᱮ ᱜᱤᱫᱽᱨᱟᱹ ᱯᱤᱫᱽᱨᱟᱹ ᱯᱮ ᱟᱹᱥᱩᱞᱚᱜᱼᱟ ᱯᱮ ᱱᱤᱭᱟᱹ ᱠᱚᱛᱮ ᱨᱮᱦᱚᱸ ᱡᱟᱦᱟᱸ ᱛᱤ ᱩᱰᱤᱡ ᱯᱚᱭᱥᱟ ᱯᱮ ᱱᱟᱞᱦᱟᱭᱟ ᱟᱨ ᱯᱮ ᱟᱹᱥᱩᱞᱚᱜᱼᱟ ᱨᱮᱸᱜᱮᱡ ᱛᱮᱛᱟᱝ ᱛᱮ ᱵᱟᱵᱚᱱ ᱜᱤᱛᱤᱡᱼᱟ